ᱜᱟᱹᱰᱤ ᱢᱟᱹᱞᱤᱠ ᱟᱢ ᱪᱮᱫ ᱞᱮᱠᱟ ᱜᱟᱹᱰᱤᱢ ᱮᱢ ᱠᱟᱣᱫᱤᱧᱟ ᱜᱟᱹᱰᱤ ᱢᱟᱹᱞᱤᱠ ᱛᱷᱚᱲᱟ ᱥᱟᱺᱜᱤᱧ ᱪᱟᱞᱟᱣ ᱠᱟᱛᱮ ᱜᱮ ᱟᱢᱟᱜ ᱜᱟᱹᱰᱤ ᱵᱟᱹᱲᱤᱡᱚᱜ ᱠᱟᱱ ᱛᱟᱢᱟ ᱟᱨ ᱜᱟᱹᱰᱤ ᱵᱷᱟᱲᱟ ᱫᱚ ᱟᱭᱢᱟ ᱩᱛᱟᱹᱨᱮᱢ ᱦᱟᱛᱟᱣ ᱠᱟᱫᱟ ᱜᱟᱹᱰᱤ ᱢᱟᱹᱞᱤᱠ ᱱᱚᱝᱠᱟ ᱛᱮᱫᱚ ᱪᱤᱠᱟᱧ ᱵᱷᱟᱲᱟ ᱵᱟᱲᱟᱭ ᱛᱟᱢᱟ ᱟᱨ ᱱᱚᱣᱟ ᱠᱷᱟᱹᱛᱤᱨ ᱛᱮ ᱟᱨᱦᱚᱸ ᱜᱮ ᱵᱚᱞᱮ ᱟᱢᱟᱜ ᱜᱟᱹᱰᱤ ᱫᱚ ᱟᱹᱰᱤ ᱢᱟᱨᱮ ᱦᱚᱸ ᱢᱟᱨᱮ ᱤᱧᱡᱤᱱ ᱠᱟᱱ ᱛᱟᱢᱟ ᱚᱱᱟ ᱤᱭᱠᱷᱟᱹ ᱛᱮᱜᱮ ᱟᱢᱟᱜ ᱜᱟᱹᱰᱤ ᱫᱚ ᱵᱟᱹᱲᱤᱡᱚᱜ ᱠᱟᱱᱟ ᱱᱚᱣᱟ ᱤᱭᱠᱷᱟᱹ ᱛᱮ ᱞᱟᱹᱭᱟᱢ ᱠᱟᱱᱟ ᱜᱮ ᱵᱚᱞᱮ ᱫᱩᱵᱟᱨᱟ ᱱᱚᱝᱠᱟ ᱫᱚ ᱪᱤᱠᱟᱧ ᱟᱹᱜᱩ ᱵᱟᱲᱟᱭᱟ ᱟᱫᱚ ᱚᱱᱟ ᱤᱭᱠᱷᱟᱹ ᱛᱮᱜᱮᱧ ᱢᱮᱱᱫᱟ ᱜᱟᱹᱰᱤ ᱢᱟᱹᱞᱤᱠ ᱡᱮ ᱜᱟᱹᱰᱤ ᱫᱚ ᱢᱚᱡᱽ ᱜᱟᱹᱰᱤ ᱤᱢᱟᱹᱧ ᱢᱮ ᱟᱨ ᱵᱟᱠᱷᱟᱡ ᱫᱚ ᱪᱤᱠᱟ ᱱᱚᱝᱠᱟ ᱛᱮᱫᱚᱧ ᱮᱢᱟᱢᱟ ᱮᱢᱟᱢᱟ ᱯᱚᱭᱥᱟ ᱦᱚᱸ ᱯᱚᱭᱥᱟ ᱫᱚ ᱟᱭᱢᱟ ᱩᱛᱟᱹᱨ ᱜᱮᱢ ᱦᱟᱛᱟᱣᱫᱟ ᱟᱨ ᱜᱟᱹᱰᱤ ᱫᱚ ᱩᱥᱟᱹᱨᱟᱹᱧ ᱢᱮᱛᱟᱭ ᱠᱟᱱᱟ ᱰᱟᱭᱵᱷᱟᱨ ᱥᱟᱦᱮᱵᱽ ᱤᱫᱤ ᱢᱮ ᱢᱮᱛᱤᱧ ᱠᱟᱱᱟᱭ ᱪᱤᱠᱟ ᱟᱫᱚ ᱩᱱᱟᱹᱜ ᱩᱥᱟᱹᱨᱟ ᱫᱚ ᱵᱟᱝ ᱦᱩᱭᱩᱜ ᱠᱟᱱᱟ ᱜᱮ ᱵᱚᱞᱮ ᱜᱟᱹᱰᱤ ᱵᱟᱭ ᱚᱨ ᱫᱟᱲᱮᱭᱟᱜ ᱠᱟᱱᱟ ᱟᱭᱢᱟ ᱦᱚᱲ ᱯᱮ ᱫᱮᱡ ᱠᱟᱱᱟ ᱟᱫᱚ ᱵᱷᱟᱲᱟ ᱢᱟ ᱟᱭᱢᱟ ᱰᱷᱮᱨ ᱜᱮᱢ ᱦᱟᱛᱟᱣᱮᱜ ᱠᱟᱱ ᱟᱫᱚ ᱟᱞᱮ ᱫᱚ ᱡᱟᱦᱟᱸ ᱛᱤᱱᱟᱹᱜ ᱦᱚᱲ ᱜᱮᱞᱮ ᱫᱮᱡᱚᱜ ᱵᱷᱟᱲᱟᱧ ᱮᱢ ᱠᱟᱫᱟ ᱪᱮᱫᱟᱜ ᱰᱷᱮᱨ ᱦᱚᱲ ᱵᱟᱞᱮ ᱫᱮᱡᱚᱜᱼᱟ ᱚᱱᱟ ᱥᱚᱝᱜᱮ ᱫᱚ ᱪᱮᱫ ᱤᱧ ᱫᱚ ᱯᱚᱭᱥᱟᱧ ᱮᱢ ᱠᱷᱟᱡ ᱫᱚ ᱟᱭᱢᱟ ᱦᱚᱲ ᱜᱮᱞᱮ ᱫᱮᱡᱚᱜᱼᱟ ᱚᱱᱟ ᱤᱭᱠᱷᱟᱹᱛᱮ ᱟᱭᱢᱟ ᱦᱚᱲ ᱜᱮᱞᱮ ᱫᱮᱡᱚᱜᱼᱟ ᱟᱨ ᱟᱢ ᱫᱚ ᱜᱟᱹᱰᱤ ᱢᱟᱹᱞᱤᱠ ᱥᱟᱞᱟᱜ ᱢᱮᱛᱟᱭ ᱢᱮ ᱡᱮ ᱵᱚᱞᱮ ᱟᱭᱢᱟ ᱦᱚᱲ ᱠᱚ ᱫᱮᱡ ᱠᱟᱱᱟ ᱥᱮ ᱠᱷᱟᱹᱞᱤ ᱨᱮᱦᱚᱸ ᱯᱚᱭᱥᱟ ᱥᱚᱝᱜᱮ ᱥᱚᱝ ᱚᱱᱟ ᱤᱭᱠᱷᱟᱹᱛᱮ ᱡᱟᱦᱟᱸ ᱛᱤᱱᱟᱹᱜ ᱦᱚᱲ ᱜᱮᱞᱮ ᱫᱮᱡᱚᱜ ᱟᱨ ᱟᱢ ᱫᱚ ᱤᱫᱤ ᱜᱮ ᱦᱩᱭᱩᱜ ᱛᱟᱢᱟ ᱚᱱᱟ ᱤᱭᱠᱷᱟᱹᱛᱮ ᱰᱷᱮᱨ ᱦᱚᱲ ᱛᱷᱚᱲᱟ ᱦᱚᱲ ᱫᱚ ᱟᱞᱮ ᱫᱚ ᱵᱟᱞᱮ ᱵᱩᱡᱟ ᱟᱨ ᱵᱟᱞᱮ ᱵᱟᱰᱟᱭᱟ